ᱫᱟᱜ ᱨᱮ ᱜᱩᱨᱤᱡ ᱢᱮᱥᱟ ᱠᱟᱛᱮᱫ ᱵᱚᱞᱚᱱ ᱫᱩᱣᱟᱹᱨ ᱟᱨ ᱜᱩᱨᱤᱡ ᱯᱷᱟᱨᱪᱟ ᱛᱟᱭᱚᱢ ᱨᱮ ᱪᱮᱫ ᱡᱩᱠᱛᱤ ᱢᱮᱱᱟᱜᱼᱟ ᱱᱚᱶᱟ ᱠᱟᱛᱷᱟ ᱨᱮᱱᱟᱜ ᱛᱮᱞᱟ ᱫᱚ ᱚᱱᱠᱟ ᱞᱮᱠᱟᱱᱟᱜ ᱫᱚ ᱤᱧᱴᱷᱮᱱ ᱫᱚ ᱵᱟᱹᱱᱩᱜᱼᱟ ᱛᱚᱵᱮ ᱤᱧᱟᱹᱜ ᱚᱱᱩᱢᱟᱱ ᱫᱚ ᱦᱳᱭᱳᱜ ᱠᱟᱱᱟ ᱡᱚᱛᱚᱫᱩᱨ ᱢᱤᱫ ᱴᱮᱱ ᱵᱚᱞᱮ ᱯᱚᱨᱤᱥᱠᱟᱨ ᱯᱚᱨᱤᱪᱷᱚᱱᱱᱚ ᱜᱮ ᱢᱤᱫ ᱴᱮᱱ ᱵᱚᱡᱟᱭ ᱨᱮᱱᱟᱜ ᱥᱮ ᱡᱟᱦᱟᱸᱞᱮᱠᱟᱛᱮ ᱥᱟᱯᱷᱟ ᱥᱟᱹᱯᱷᱤ ᱵᱩᱡᱷᱟᱹᱜᱼᱟ ᱚᱱᱠᱟᱜᱮ ᱤᱧᱫᱚ ᱤᱧᱟᱜ ᱢᱚᱛᱮᱫᱚ ᱚᱱᱠᱟ ᱜᱤᱧ ᱢᱮᱱ ᱦᱚᱪᱚᱭᱮᱫᱟ ᱟᱨ ᱠᱷᱟᱱ ᱫᱚ ᱚᱱᱠᱟᱞᱮᱠᱟᱱᱟᱜ ᱫᱚ ᱵᱟᱹᱧ ᱮᱢᱫᱟᱲᱤᱭᱟᱜ ᱠᱟᱱᱟ